ᱜᱚᱢᱠᱮ ᱤᱧ ᱞᱚᱠᱠᱷᱤᱨᱟᱢ ᱦᱟᱸᱥᱫᱟᱧ ᱢᱮᱱ ᱮᱫᱟ ᱢᱮᱱ ᱮᱫᱟᱹᱧ ᱮᱱᱟᱱ ᱠᱷᱚᱱ ᱤᱧ ᱯᱷᱳᱱ ᱟᱢ ᱠᱟᱱᱟ ᱯᱷᱳᱱ ᱛᱮᱜᱮ ᱵᱟᱹᱧ ᱧᱟᱢᱮᱫ ᱢᱮᱭᱟ ᱤᱧ ᱵᱚᱥᱩᱫᱟ ᱵᱟᱥ ᱥᱴᱮᱱᱰ ᱨᱮ ᱛᱮᱜᱳᱣᱟᱠᱟᱱᱟ ᱟᱢ ᱤᱞᱟᱢᱵᱟᱡᱟᱨ ᱥᱮᱫ ᱠᱷᱚᱱ ᱦᱮᱡ ᱠᱟᱛᱮᱫ ᱫᱚᱠᱠᱷᱤᱱ ᱱᱟᱠᱷᱟ ᱛᱤᱱ ᱠᱤᱞᱳᱢᱤᱴᱟᱨ ᱵᱚᱥᱩᱫᱷᱟ ᱵᱟᱥᱴᱮᱱᱰ ᱢᱳᱲ ᱨᱮᱧ ᱛᱮᱹᱜᱳᱣᱟᱠᱟᱱᱟ ᱮᱱᱟᱱ ᱠᱷᱚᱱ ᱤᱧ ᱛᱮᱜᱳ ᱞᱟᱜᱟ ᱮᱱᱟ ᱦᱮᱡ ᱜᱚᱫᱚᱜ ᱢᱮ ᱟᱰᱤ ᱩᱥᱟᱹᱨᱟᱛᱮ ᱤᱧ ᱞᱟᱫᱮ ᱛᱚᱨᱟᱭᱤᱧ ᱢᱮ